ᱤᱧᱟᱹᱜ ᱟᱹᱛᱩᱨᱮ ᱡᱟᱦᱟᱸᱭ ᱜᱮ ᱵᱤᱧ ᱛᱮᱠᱚ ᱜᱮᱨ ᱞᱮᱠᱚ ᱠᱷᱟᱱ ᱯᱳᱭᱞᱳ ᱛᱮ ᱤᱧ ᱴᱷᱟᱹᱣᱠᱟᱹᱭᱟᱹᱧ ᱡᱮ ᱪᱤᱞᱤ ᱵᱤᱧ ᱠᱟᱱᱟᱭ ᱩᱱᱤ ᱵᱤᱧ ᱧᱮᱞ ᱴᱷᱟᱹᱣᱠᱟᱹ ᱠᱟᱛᱮᱫ ᱩᱱᱤ ᱧᱮᱞ ᱴᱷᱟᱹᱣᱠᱟᱹ ᱠᱟᱛᱮᱫ ᱯᱳᱭᱞᱳ ᱛᱮᱫᱚ ᱟᱹᱰᱤᱜᱟᱱ ᱜᱮᱠᱚ ᱞᱟᱹᱭᱟ ᱟᱵᱚ ᱱᱚᱣᱟ ᱟᱹᱛᱩ ᱴᱚᱞᱟ ᱯᱟᱲᱟ ᱠᱚᱨᱮᱫ ᱫᱚ ᱡᱮ ᱵᱟᱵᱮᱨ ᱛᱮᱠᱚ ᱛᱚᱞᱟ ᱠᱤᱱᱛᱩ ᱚᱱᱟ ᱵᱟᱵᱮᱨ ᱛᱮ ᱛᱚᱞ ᱫᱚ ᱤᱧᱟᱜ ᱢᱮᱱ ᱛᱮᱫᱚ ᱩᱱᱟᱹᱜ ᱫᱚ ᱡᱚᱛᱷᱟᱛ ᱠᱟᱹᱢᱤ ᱫᱚ ᱵᱟᱝ ᱠᱟᱱᱟ ᱠᱟᱨᱚᱱ ᱫᱚ ᱵᱟᱵᱮᱨ ᱛᱮ ᱡᱩᱫᱤᱢ ᱛᱚᱞ ᱛᱟᱭᱟ ᱩᱱᱤᱭᱟᱜ ᱦᱚᱲᱢᱚ ᱟᱵᱚ ᱵᱚᱱ ᱢᱚᱱᱮᱭᱟ ᱡᱮ ᱵᱟᱵᱮᱨ ᱛᱮ ᱛᱚᱞ ᱞᱮᱱᱠᱷᱟᱱ ᱫᱚ ᱵᱤᱥ ᱟᱠᱚᱴᱚᱜᱼᱟ ᱵᱤᱧᱟᱜ ᱵᱤᱥ ᱟᱠᱚᱴᱚᱜᱼᱟ ᱠᱤᱱᱛᱩ ᱚᱱᱟ ᱫᱚ ᱵᱟᱝ ᱠᱟᱱᱟ ᱩᱱᱤᱭᱟᱜ ᱵᱤᱥ ᱫᱚᱥᱮ ᱩᱱᱠᱩ ᱢᱤᱫ ᱥᱮᱠᱮᱱᱰ ᱛᱮᱜᱮ ᱢᱟᱱᱮ ᱜᱮᱨ ᱛᱚᱨᱟᱜᱮ ᱵᱤᱧᱟᱜ ᱵᱤᱥ ᱫᱚ ᱟᱵᱚᱱᱟᱜ ᱡᱟᱦᱟᱸ ᱢᱟᱭᱟᱢ ᱥᱮ ᱥᱤᱨᱟᱹ ᱚᱱᱟ ᱛᱟᱞᱟ ᱮᱠᱫᱚᱢᱮ ᱥᱚᱸᱜᱮᱼᱥᱚᱸᱜᱮ ᱪᱮᱛᱟᱱ ᱥᱮᱫᱼᱮ ᱨᱟᱠᱟᱵ ᱪᱟᱞᱟᱜᱼᱟ ᱟᱵᱚ ᱵᱚᱱ ᱢᱚᱱᱮᱭᱟ ᱟᱵᱚ ᱱᱚᱣᱟ ᱥᱟᱱᱛᱟᱲ ᱥᱟᱶᱛᱟ ᱨᱮ ᱥᱮ ᱟᱵᱚ ᱱᱚᱣᱟ ᱥᱚᱢᱟᱡᱽ ᱨᱮᱵᱚᱱ ᱢᱚᱱᱮᱭᱟ ᱡᱮ ᱛᱚᱞ ᱞᱮᱱᱠᱷᱟᱱ ᱫᱚ ᱵᱤᱥ ᱫᱚ ᱪᱮᱛᱟᱱ ᱥᱮᱫ ᱵᱟᱝ ᱨᱟᱠᱟᱵᱟ ᱟᱨᱚ ᱱᱚᱣᱟ ᱪᱷᱟᱰᱟ ᱠᱟᱛᱮᱫ ᱦᱚᱸ ᱡᱩᱫᱤ ᱵᱤᱥ ᱡᱩᱫᱤ ᱟᱠᱚᱴ ᱞᱟᱜᱟᱱ ᱛᱮ ᱟᱹᱰᱤ ᱛᱚᱞ ᱜᱮᱭᱟᱵᱚᱱ ᱛᱤ ᱡᱟᱸᱜᱟ ᱠᱚᱨᱮᱫ ᱡᱟᱦᱟᱸ ᱨᱮᱜᱮ ᱵᱤᱧ ᱠᱚ ᱜᱮᱨ ᱮᱢᱟᱱ ᱞᱮᱵᱚᱱ ᱠᱷᱟᱱ ᱜᱮ ᱠᱤᱱᱛᱩ ᱚᱱᱟ ᱛᱚᱞ ᱫᱚ ᱚᱱᱮ ᱡᱮ ᱛᱚᱞ ᱨᱟᱦᱟᱣᱮᱫ ᱛᱟᱭᱟᱢ ᱠᱤᱱᱛᱩ ᱚᱱᱮᱢ ᱛᱚᱞ ᱨᱟᱦᱟᱣᱮᱫ ᱛᱟᱭ ᱠᱷᱟᱱ ᱫᱚ ᱚᱱᱟ ᱞᱟᱛᱟᱨ ᱥᱮᱫ ᱫᱚ ᱪᱤᱠᱟᱹᱜ ᱛᱮ ᱯᱷᱩᱞᱟᱹᱜ ᱛᱟᱭᱟ ᱯᱷᱩᱞᱟᱹᱣ ᱞᱮᱱᱠᱷᱟᱱ ᱫᱚ ᱪᱤᱠᱟᱹᱜᱼᱟ ᱚᱸᱰᱮ ᱫᱚ ᱚᱱᱟ ᱛᱤ ᱥᱮ ᱡᱟᱸᱜᱟ ᱡᱟᱦᱟᱸ ᱨᱮᱢ ᱛᱚᱞ ᱠᱟᱭᱛᱟᱜ ᱫᱚ ᱡᱟᱦᱟᱸ ᱞᱟᱛᱟᱨ ᱥᱮᱱ ᱛᱚᱞ ᱠᱟᱜ ᱛᱟᱭ ᱫᱚ ᱚᱱᱛᱮ ᱫᱚ ᱢᱟᱭᱟᱢ ᱫᱚ ᱪᱤᱠᱟᱹᱜᱼᱟ ᱵᱟᱭ ᱦᱮᱡ ᱥᱮᱱ ᱫᱟᱲᱮᱜᱼᱟ ᱟᱲᱜᱚ ᱨᱟᱠᱟᱵ ᱫᱟᱲᱮᱜᱼᱟ ᱟᱫᱚ ᱚᱱᱟ ᱪᱤᱠᱟᱹᱛᱮ ᱪᱤᱠᱟᱹᱜᱼᱟ ᱚᱱᱟ ᱛᱚᱞ ᱟᱠᱟᱱ ᱡᱟᱭᱜᱟ ᱨᱮ ᱥᱮ ᱡᱟᱦᱟᱸ ᱡᱟᱭᱜᱟ ᱨᱮ ᱵᱤᱧ ᱛᱮᱠᱚ ᱜᱮᱨ ᱟᱠᱟᱫᱮᱭᱟ ᱥᱮᱠᱚ ᱜᱮᱨ ᱠᱟᱜᱼᱟ ᱚᱱᱟ ᱡᱟᱭᱜᱟ ᱫᱚ ᱪᱤᱠᱟᱹᱜᱼᱟ ᱟᱥᱛᱮ ᱟᱥᱛᱮ ᱫᱚ ᱪᱤᱠᱟᱹᱜᱼᱟ ᱯᱚᱪᱚᱱᱮ ᱥᱟᱵᱟ ᱚᱱᱟᱛᱤᱧ ᱢᱮᱱᱟ ᱡᱮ ᱛᱚᱞ ᱠᱷᱚᱱ ᱫᱚ ᱥᱚᱡᱷᱮᱼᱥᱚᱡᱷᱮ ᱰᱟᱠᱛᱟᱨ ᱚᱲᱟᱜ ᱤᱫᱤᱜᱮ ᱱᱟᱯᱟᱭᱟ ᱚᱱᱟ ᱰᱟᱠᱛᱟᱨ ᱚᱲᱟᱜ ᱤᱫᱤᱜᱮ ᱡᱷᱚᱛᱚ ᱠᱷᱚᱱ ᱡᱚᱛᱷᱟᱛ ᱠᱟᱹᱢᱤ ᱠᱟᱱᱟ ᱟᱹᱰᱤᱜᱟᱱ ᱠᱚ ᱞᱟᱹᱭᱟ ᱚᱡᱷᱟ ᱚᱲᱟᱜ ᱤᱫᱤ ᱚᱡᱷᱟ ᱚᱲᱟᱜ ᱤᱫᱤ ᱦᱚᱸ ᱵᱟᱝ ᱴᱷᱤᱠᱟᱹᱜ ᱠᱟᱱᱟ ᱱᱤᱛᱚᱜ ᱫᱚ ᱵᱤᱵᱷᱤᱱᱱᱚ ᱨᱚᱠᱚᱢ ᱡᱟᱭᱜᱟᱨᱮ ᱵᱤᱵᱷᱤᱱᱱᱚ ᱨᱚᱠᱚᱢ ᱦᱚᱲᱠᱚ ᱟᱹᱰᱤ ᱨᱚᱠᱚᱢᱟᱜ ᱠᱟᱛᱷᱟ ᱠᱚ ᱢᱮᱱᱟ ᱠᱤᱱᱛᱩ ᱩᱱᱠᱩ ᱠᱚᱣᱟᱜ ᱠᱟᱛᱷᱟ ᱵᱟᱝ ᱟᱸᱡᱚᱢ ᱠᱟᱛᱮᱫ ᱱᱤᱛᱚᱜ ᱥᱚᱨᱠᱟᱨ ᱛᱚᱨᱯᱷ ᱥᱮᱫ ᱠᱷᱚᱱ ᱟᱹᱰᱤ ᱟᱭᱢᱟ ᱞᱮᱠᱟᱱᱟᱜ ᱪᱮᱫ ᱨᱟᱱᱮ ᱵᱮᱱᱟᱣ ᱠᱟᱫᱟ ᱡᱮ ᱵᱤᱧ ᱜᱮᱨ ᱞᱮᱱᱠᱷᱟᱱ ᱦᱚᱸ ᱦᱚᱲ ᱫᱚᱠᱚ ᱵᱮᱥᱚᱜ ᱠᱟᱱ ᱜᱮᱭᱟ ᱚᱱᱟᱛᱮ ᱤᱧ ᱫᱚ ᱡᱩᱫᱤ ᱡᱟᱦᱟᱸᱭᱜᱮ ᱟᱹᱛᱩ ᱴᱚᱞᱟ ᱯᱟᱲᱟ ᱠᱚᱨᱮᱫ ᱵᱤᱧ ᱛᱮᱠᱚ ᱜᱮᱨ ᱮᱢᱟᱱ ᱠᱚᱣᱟ ᱮᱸᱰᱮᱠᱷᱟᱱ ᱫᱚ ᱤᱧ ᱫᱚ ᱡᱷᱚᱛᱚ ᱠᱷᱚᱱ ᱢᱟᱲᱟᱝ ᱛᱮᱫᱚ ᱮᱠᱫᱚᱢ ᱰᱟᱠᱛᱟᱨ ᱚᱲᱟᱜ ᱜᱮ ᱪᱟᱞᱟᱜ ᱞᱟᱹᱠᱛᱤ ᱠᱟᱱᱟ ᱱᱚᱣᱟᱜᱮ ᱤᱧ ᱫᱚ ᱡᱚᱛᱷᱟᱛ ᱢᱮᱱᱛᱤᱧ ᱢᱚᱱᱮᱭᱟ